ᱥᱮᱬᱟ ᱥᱮᱬᱟ ᱵᱟᱡᱟᱨ ᱨᱮ ᱵᱟᱝ ᱦᱩᱰᱤᱧ ᱵᱟᱡᱟᱨ ᱨᱮᱦᱚᱸ ᱵᱟᱡᱟᱨ ᱨᱮ ᱥᱟᱢᱟᱱ ᱨᱮᱭᱟᱜ ᱢᱤᱫᱴᱮᱱ ᱜᱳᱫᱟᱢ ᱛᱟᱦᱮᱱᱟ ᱚᱱᱟ ᱦᱳᱞ ᱥᱮᱞᱟᱨ ᱡᱟᱦᱟᱸ ᱠᱚ ᱢᱮᱛᱟ ᱠᱚᱣᱟ ᱦᱳᱞ ᱥᱮᱞᱟᱨ ᱫᱳᱠᱟᱱ ᱛᱟᱦᱮᱱᱟ ᱚᱱᱟ ᱫᱳᱠᱟᱱ ᱠᱷᱚᱱ ᱠᱟᱹᱡ ᱠᱟᱹᱡ ᱵᱮᱯᱟᱨᱤ ᱠᱚ ᱡᱟᱦᱟᱸᱭ ᱠᱷᱩᱪᱨᱟᱹ ᱵᱮᱯᱟᱨᱤ ᱵᱚᱱ ᱢᱮᱛᱟᱣ ᱠᱚ ᱠᱟᱱ ᱩᱱᱠᱩ ᱚᱸᱰᱮ ᱠᱷᱚᱱ ᱥᱟᱢᱟᱱ ᱦᱟᱛᱟᱣ ᱠᱟᱛᱮᱫ ᱟᱨᱦᱚᱸ ᱩᱱᱠᱩ ᱫᱚ ᱟᱠᱚ ᱠᱚ ᱟᱹᱠᱷᱨᱤᱧᱟ ᱢᱟᱱᱮ ᱥᱮᱬᱟ ᱫᱳᱠᱟᱱ ᱠᱷᱚᱱ ᱥᱟᱢᱟᱱ ᱦᱟᱛᱟᱣ ᱠᱟᱛᱮᱫ ᱟᱠᱚ ᱠᱟᱹᱡ ᱠᱟᱹᱡ ᱠᱚ ᱟᱹᱠᱷᱨᱤᱧᱟ ᱩᱱ ᱩᱱᱠᱩ ᱜᱮ ᱠᱷᱩᱪᱨᱟᱹ ᱯᱟᱹᱭᱠᱟᱹᱨᱤ ᱥᱮ ᱵᱮᱯᱟᱨᱤ ᱫᱚᱵᱚᱱ ᱢᱮᱛᱟ ᱠᱚ ᱠᱟᱱᱟ ᱟᱨ ᱦᱚᱜᱼᱚᱸᱭ ᱪᱟᱞᱟᱣᱮᱱ ᱥᱮᱨᱢᱟ ᱡᱟᱦᱟᱸ ᱞᱮᱠᱟ ᱱᱟᱦᱟᱸᱜ ᱵᱚᱱ ᱧᱮᱞᱮᱫ ᱜᱮᱭᱟ ᱡᱤᱱᱤᱥ ᱯᱟᱹᱛᱤ ᱨᱮᱭᱟᱜ ᱫᱟᱢ ᱵᱩᱞᱩᱝ ᱥᱩᱱᱩᱢ ᱩᱛᱩ ᱡᱚᱛᱚ ᱡᱤᱱᱤᱥ ᱨᱮᱭᱟᱜ ᱜᱮ ᱫᱟᱢ ᱠᱟᱹᱡ ᱠᱟᱹᱡ ᱛᱮ ᱵᱟᱲᱦᱟᱣ ᱤᱫᱤᱜ ᱠᱟᱱᱟ ᱚᱱᱟᱫᱚ ᱵᱟᱲᱦᱟᱣ ᱪᱟᱞᱟᱜ ᱠᱟᱱ ᱜᱮᱭᱟ ᱢᱮᱱᱠᱷᱟᱱ ᱡᱟᱦᱟᱸᱜᱮ ᱞᱟᱹᱠᱛᱤᱭᱟᱱᱟᱜ ᱡᱤᱱᱤᱥ ᱡᱟᱦᱟᱸ ᱜᱮ ᱯᱟᱲᱟᱜ ᱠᱟᱱᱟ ᱚᱱᱟ ᱫᱚᱵᱚᱱ ᱦᱟᱛᱟᱣᱮᱜ ᱠᱟᱱ ᱜᱮᱭᱟ ᱫᱟᱢ ᱵᱟᱲᱦᱟᱜ ᱠᱟᱱ ᱨᱮᱦᱚᱸ ᱢᱮᱱᱠᱷᱟᱱ ᱡᱤᱱᱤᱥ ᱯᱟᱹᱛᱤ ᱨᱮᱭᱟᱜ ᱫᱟᱢ ᱫᱚ ᱵᱟᱲᱦᱟᱣ ᱪᱟᱞᱟᱜ ᱠᱟᱱ ᱜᱮᱭᱟ ᱢᱮᱱᱠᱷᱟᱱ ᱱᱚᱜᱼᱚᱸᱭ ᱚᱱᱞᱟᱭᱤᱱ ᱥᱚᱯᱤᱝ ᱦᱚᱸ ᱢᱤᱫᱴᱟᱹᱝ ᱥᱤᱥᱴᱮᱢ ᱠᱚ ᱵᱮᱱᱟᱣ ᱠᱟᱜᱼᱟ ᱢᱳᱵᱟᱭᱤᱞ ᱛᱮᱜᱮ ᱟᱢ ᱡᱟᱦᱟᱱ ᱡᱤᱱᱤᱥᱮᱢ ᱠᱷᱚᱡᱽ ᱠᱟᱱᱟ ᱚᱸᱰᱮ ᱚᱱᱞᱟᱭᱤᱱ ᱮᱢ ᱢᱟᱜᱟᱣ ᱫᱟᱲᱮᱭᱟᱜᱼᱟ ᱟᱨ ᱚᱱᱟ ᱡᱤᱱᱤᱥ ᱟᱢ ᱚᱲᱟᱜ ᱨᱮᱜᱮ ᱠᱚ ᱥᱮᱴᱮᱨ ᱟᱢᱟ ᱢᱮᱱᱠᱷᱟᱱ ᱤᱧᱫᱚ ᱱᱚᱣᱟᱧ ᱟᱸᱡᱚᱢ ᱠᱟᱜᱼᱟ ᱟᱨ ᱧᱮᱞ ᱫᱚ ᱦᱟᱸᱜ ᱵᱟᱹᱧ ᱧᱮᱞ ᱠᱟᱜ ᱠᱚᱣᱟ ᱟᱨ ᱤᱧᱫᱚ ᱪᱮᱫ ᱥᱟᱵᱚᱱ ᱠᱚᱦᱚᱸ ᱵᱟᱹᱧ ᱢᱟᱜᱟᱣ ᱵᱟᱲᱟ ᱠᱟᱜᱼᱟ ᱚᱱᱟ ᱵᱟᱵᱚᱫ ᱛᱮ ᱟᱹᱰᱤ ᱵᱟᱹᱲᱛᱤ ᱫᱚ ᱵᱟᱹᱧ ᱵᱟᱰᱟᱭᱟ